ᱥᱮᱨᱮᱧᱤᱡᱟᱜ ᱧᱩᱛᱩᱢ ᱫᱚ ᱚᱱᱠᱟ ᱢᱮᱱ ᱜᱟᱱᱚᱜᱚᱜᱼᱟ ᱡᱟᱦᱟᱸ ᱥᱟᱶᱛᱟ ᱛᱟᱞᱟᱨᱮ ᱢᱟᱱᱮ ᱫᱚᱝ ᱞᱟᱜᱽᱬᱮ ᱵᱟᱦᱟ ᱰᱟᱦᱟᱨ ᱫᱟᱸᱥᱟᱭ ᱥᱚᱦᱨᱟᱭ ᱡᱷᱤᱸᱠᱟᱹ ᱠᱟᱨᱟᱢᱮ ᱥᱮᱨᱮᱧᱟ ᱫᱩᱨᱜᱟᱹᱯᱨᱚᱥᱟᱫᱽ ᱢᱩᱨᱢᱩ ᱟᱨ ᱩᱱᱤ ᱱᱚᱝᱠᱟ ᱛᱮᱵᱚᱱ ᱠᱩᱥᱤᱭᱟᱭᱟ ᱩᱱᱤ ᱮᱴᱟᱜᱟᱜ ᱫᱤᱠᱩ ᱟᱲᱟᱝ ᱛᱮᱱᱟᱜ ᱡᱟᱦᱟᱸ ᱱᱤᱛᱳᱜ ᱪᱷᱟᱯᱚᱞ ᱥᱮᱨᱮᱧ ᱠᱚ ᱥᱮ ᱮᱢᱟᱱ ᱮᱢᱟᱱ ᱥᱮᱨᱮᱧ ᱠᱚ ᱚᱱᱟ ᱠᱚ ᱵᱟᱝ ᱠᱟᱛᱮᱫ ᱱᱩᱭ ᱛᱤᱨᱭᱳ ᱵᱟᱱᱟᱢ ᱛᱩᱢᱫᱟᱜ ᱴᱟᱢᱟᱠ ᱨᱮᱱᱟᱜ ᱨᱟᱦᱟ ᱵᱮᱲᱮ ᱠᱩᱥᱤᱭᱟᱜᱼᱟ ᱚᱱᱟᱛᱮ ᱩᱱᱤᱭᱟᱜ ᱨᱟᱹᱲ ᱥᱮᱨᱮᱧ ᱨᱟᱹᱲ ᱵᱚᱱ ᱠᱩᱥᱤᱭᱟᱜᱼᱟ ᱫᱚᱝ ᱞᱟᱜᱽᱬᱮ ᱵᱟᱦᱟ ᱰᱟᱦᱟᱨ ᱫᱟᱸᱥᱟᱭ ᱥᱚᱦᱨᱟᱭ ᱡᱷᱤᱸᱠᱟᱹ ᱠᱟᱨᱟᱢ ᱟᱵᱚ ᱦᱚᱸ ᱪᱮᱫᱚᱜ ᱥᱟᱱᱟ ᱵᱚᱱᱟ ᱚᱱᱟ ᱟᱨ ᱪᱮᱫᱚᱜ ᱞᱟᱹᱜᱤᱫ ᱥᱟᱱᱟ ᱚᱱᱟ ᱫᱚ ᱞᱮᱛᱟᱲᱜᱮ ᱛᱟᱦᱮᱱᱟ ᱚᱱᱟ ᱪᱤᱠᱟᱹ ᱚᱱᱟ ᱫᱚᱵᱚᱱ ᱠᱩᱥᱤᱭᱟᱜᱼᱟ